ᱪᱟᱥ ᱠᱟᱹᱢᱤ ᱫᱚ ᱯᱩᱨᱟᱹ ᱯᱩᱨᱤ ᱜᱮ ᱦᱚᱭ ᱦᱤᱸᱥᱤᱫ ᱪᱮᱛᱟᱱ ᱨᱮ ᱱᱤᱨᱵᱷᱚᱨ ᱢᱮᱱᱟᱜ ᱟᱠᱟᱫᱟ ᱛᱚᱵᱮ ᱱᱟᱦᱟᱜ ᱡᱩᱜᱽ ᱫᱚ ᱠᱮᱱᱮᱞ ᱠᱮᱱᱮᱞ ᱥᱟᱵᱢᱟᱨᱥᱟᱞ ᱰᱤᱯᱴᱤᱭᱩᱵᱚᱭᱮᱞ ᱠᱚ ᱵᱮᱵᱚᱥᱛᱟ ᱢᱮᱱᱟᱜ ᱛᱮ ᱠᱤᱪᱷᱩᱼᱠᱤᱪᱷᱩ ᱡᱟᱭᱜᱟ ᱨᱮᱜᱮ ᱚᱱᱟ ᱫᱚ ᱪᱟᱥ ᱦᱩᱭᱩᱜᱼᱟ ᱵᱟᱨ ᱫᱷᱟᱣ ᱠᱟᱛᱮ ᱛᱚᱵᱮ ᱡᱟᱦᱟᱸ ᱠᱚ ᱡᱟᱭᱜᱟ ᱨᱮ ᱠᱮᱱᱮᱞ ᱥᱟᱵᱢᱟᱨᱥᱟᱞ ᱰᱤᱯᱴᱤᱭᱩᱵᱚᱭᱮᱞ ᱵᱟᱱᱩᱜ ᱚᱱᱟ ᱫᱚ ᱚᱱᱟ ᱴᱚᱞᱟ ᱠᱚᱨᱮ ᱫᱚ ᱯᱩᱨᱟᱹᱯᱩᱨᱤ ᱜᱮ ᱦᱚᱭ ᱦᱤᱸᱥᱤᱫ ᱪᱮᱛᱟᱱ ᱨᱮᱜᱮ ᱪᱟᱥᱵᱟᱥ ᱱᱤᱨᱵᱷᱚᱨ ᱢᱮᱱᱟᱜ ᱟᱠᱟᱫᱟ ᱚᱥᱩᱢᱟᱹᱭ ᱨᱮ ᱡᱩᱫᱤ ᱦᱚᱭ ᱦᱤᱸᱥᱤᱫ ᱦᱤᱡᱩᱜᱼᱟ ᱛᱟᱦᱚᱞᱮ ᱯᱷᱚᱥᱚᱞ ᱦᱚᱸ ᱦᱚᱸ ᱟᱭᱢᱟ ᱱᱚᱥᱴᱚᱜᱼᱟ ᱟᱨ ᱛᱚ ᱯᱷᱚᱥᱚᱞ ᱱᱚᱥᱴᱚᱜᱼᱟ ᱡᱟᱦᱟᱸᱞᱮᱠᱟ ᱯᱷᱚᱥᱚᱞ ᱱᱚᱥᱴᱚ ᱠᱟᱛᱮ ᱡᱟᱦᱟᱸ ᱥᱚᱨᱠᱟᱨ ᱢᱤᱫᱴᱮᱱ ᱵᱮᱵᱚᱥᱛᱟᱭ ᱦᱟᱛᱟᱣ ᱟᱠᱟᱫᱟ ᱡᱮᱢᱚᱱ ᱯᱷᱚᱥᱚᱞ ᱯᱷᱚᱥᱚᱞ ᱡᱤᱵᱚᱱ ᱵᱤᱢᱟ ᱡᱳᱡᱚᱱᱟ ᱡᱟᱦᱟᱸ ᱫᱚ ᱚᱱᱟ ᱠᱟᱨᱰ ᱛᱟᱦᱮᱸ ᱞᱮᱱ ᱠᱷᱟᱱ ᱥᱚᱨᱠᱟᱨ ᱠᱷᱚᱱ ᱥᱚᱦᱚᱡᱳᱜᱤᱛᱟ ᱠᱚ ᱧᱟᱢ ᱫᱟᱲᱮᱭᱟᱜᱼᱟ